ᱦᱮᱸ ᱱᱚᱝᱠᱟ ᱡᱟᱭᱜᱟᱧ ᱧᱮᱞ ᱟᱠᱟᱫ ᱜᱮᱭᱟ ᱡᱟᱦᱟᱸ ᱨᱮᱫᱚ ᱡᱮᱢᱚᱱ ᱟᱞᱮᱭᱟᱜ ᱟᱡᱳᱫᱤᱭᱟᱹ ᱵᱩᱨᱩ ᱜᱮ ᱱᱤᱛ ᱱᱟᱦᱟᱜ ᱫᱚ ᱫᱚᱢᱮ ᱫᱟᱜ ᱫᱟᱬᱟᱱ ᱠᱚ ᱦᱤᱡᱩᱜ ᱠᱟᱱᱟ ᱢᱤᱫᱴᱟᱝ ᱴᱩᱨᱤᱥᱴ ᱯᱞᱮᱥ ᱦᱩᱭᱟᱠᱟᱱ ᱛᱮ ᱟᱨ ᱱᱚᱰᱮ ᱱᱤᱛᱳᱜ ᱮᱛᱚ ᱢᱟᱱᱮ ᱯᱞᱟᱥᱴᱤᱠ ᱨᱮᱱᱟᱜ ᱮᱛᱚ ᱵᱮᱵᱚᱦᱟᱨ ᱟᱨ ᱥᱮ ᱡᱟᱦᱟᱱᱟᱜ ᱡᱮᱢᱚᱱ ᱯᱤᱠᱱᱤᱠᱚᱜ ᱠᱟᱱᱟ ᱠᱚ ᱟᱫᱚ ᱟᱹᱰᱤ ᱠᱤᱪᱷᱩ ᱡᱤᱱᱤᱥ ᱱᱚᱣᱟ ᱠᱚᱨᱮ ᱠᱚ ᱱᱚᱝᱨᱟ ᱵᱟᱲᱟ ᱦᱚᱴᱚ ᱠᱟᱜ ᱠᱟᱱᱟ ᱟᱨ ᱥᱟᱯᱷᱟᱥᱟᱯᱷᱤ ᱵᱟᱠᱚ ᱫᱚᱦᱚᱭᱮᱫᱟ ᱮᱱᱟᱝ ᱢᱟ ᱱᱚᱣᱟ ᱡᱤᱱᱤᱥ ᱪᱮᱫ ᱜᱮ ᱵᱟᱝ ᱛᱟᱦᱮᱸᱠᱟᱱᱟ ᱟᱹᱰᱤ ᱟᱡᱳᱫᱤᱭᱟᱹ ᱵᱩᱨᱩ ᱫᱚ ᱟᱹᱰᱤ ᱟᱹᱰᱤ ᱥᱟᱯᱷᱟ ᱥᱩᱛᱨᱟᱹ ᱛᱟᱦᱮᱸᱠᱟᱱᱟ ᱟᱨ ᱟᱹᱰᱤ ᱵᱤᱨ ᱵᱩᱨᱩ ᱫᱟᱨᱮ ᱱᱟᱲᱤ ᱠᱚᱦᱚᱸ ᱛᱟᱦᱮᱸᱠᱟᱱᱟ ᱱᱤᱛᱳᱜ ᱫᱚ ᱚᱱᱠᱟ ᱞᱮᱠᱟ ᱫᱚ ᱵᱟᱹᱱᱩᱜ ᱜᱮᱭᱟ ᱟᱹᱰᱤᱜᱟᱱ ᱢᱟᱜ ᱠᱟᱛᱮᱫ ᱠᱚ ᱴᱟᱺᱬᱤ ᱪᱟᱵᱟ ᱟᱠᱟᱫᱟ ᱟᱨ ᱚᱱᱟᱛᱮ ᱚᱱᱟ ᱠᱚᱨᱮ ᱫᱚ ᱚᱱᱟ ᱱᱤᱛᱳᱜ ᱫᱚ ᱚᱱᱟ ᱠᱚᱫᱚ ᱟᱹᱰᱤ ᱱᱚᱝᱨᱟ ᱦᱚᱴᱚ ᱠᱟᱜ ᱠᱟᱱᱟ ᱠᱚ ᱵᱟᱭᱨᱮ ᱠᱷᱚᱱ ᱠᱚ ᱦᱤᱡᱩᱜ ᱠᱟᱱᱟ ᱡᱟᱦᱟᱸᱭ ᱩᱱᱠᱩ ᱜᱮᱠᱚ ᱱᱚᱝᱨᱟ ᱦᱚᱴᱚ ᱠᱟᱜ ᱠᱟᱱᱟ ᱟᱨ ᱤᱧ ᱡᱩᱫᱤ ᱡᱟᱦᱟᱸᱨᱤᱧ ᱪᱟᱞᱟᱜᱼᱟ ᱡᱮ ᱤᱧ ᱫᱟᱬᱟᱱ ᱡᱩᱫᱤᱧ ᱪᱟᱞᱟᱜᱼᱟ ᱤᱧ ᱫᱚ ᱱᱤᱥᱪᱳᱭ ᱱᱚᱝᱠᱟ ᱫᱚ ᱵᱟᱹᱧ ᱠᱟᱹᱢᱤᱭᱟ ᱠᱟᱨᱚᱱ ᱯᱷᱩᱲᱩᱜ ᱱᱚᱝᱨᱟ ᱯᱞᱟᱥᱴᱤᱠ ᱦᱟᱱᱟ ᱱᱤᱭᱟᱹ ᱜᱤᱰᱤ ᱠᱟᱜ ᱞᱮᱠᱷᱟᱱ ᱫᱚ ᱛᱟᱦᱚᱞᱮ ᱫᱚ ᱯᱚᱨᱤᱵᱮᱥ ᱱᱚᱥᱴᱚᱜᱼᱟ ᱟᱨ ᱯᱚᱨᱤᱵᱮᱥ ᱱᱚᱥᱴᱚ ᱞᱮᱠᱷᱟᱱ ᱵᱟᱭᱩ ᱫᱩᱥᱚᱱ ᱢᱟᱴᱤ ᱫᱩᱥᱚᱱ ᱯᱨᱟᱠᱨᱤᱛᱤᱠ ᱫᱩᱥᱚᱱᱚᱜᱼᱟ ᱟᱨ ᱯᱨᱟᱠᱨᱤᱛᱤᱠ ᱫᱩᱥᱚᱱ ᱞᱮᱱᱠᱷᱟᱱ ᱜᱮ ᱦᱚᱸᱜᱼᱚ ᱱᱚᱝᱠᱟ ᱦᱚᱸᱜᱼᱚᱭ ᱡᱮ ᱯᱚᱨᱤᱵᱮᱥ ᱨᱮᱱᱟᱜ ᱵᱷᱟᱨᱥᱟᱢᱢᱚ ᱱᱚᱥᱴᱚᱜ ᱠᱟᱱᱟ ᱱᱚᱣᱟ ᱠᱚ ᱱᱚᱥᱴᱚᱜᱼᱟ